ᱤᱧᱟᱹᱜ ᱫᱚ ᱠᱟᱹᱴᱤᱡ ᱠᱷᱚᱱ ᱜᱮ ᱯᱟᱲᱦᱟᱣ ᱮᱱᱮᱡᱼᱥᱮᱨᱮᱧ ᱠᱷᱮᱞ ᱠᱚᱨᱮ ᱦᱚᱸ ᱟᱭᱢᱟ ᱨᱟᱹᱥᱠᱟᱹ ᱢᱮᱱᱟᱜ ᱛᱤᱧᱟᱹ ᱚᱱᱟ ᱠᱷᱮᱞ ᱠᱚᱫᱚ ᱦᱩᱭᱩᱜ ᱠᱟᱱᱟ ᱠᱟᱵᱟᱰᱤ ᱯᱷᱩᱴᱵᱚᱞ ᱱᱚᱶᱟ ᱠᱚᱜᱮ ᱟᱨ ᱮᱱᱮᱡ ᱠᱚᱫᱚ ᱦᱩᱭᱩᱜ ᱠᱟᱱᱟ ᱫᱚᱝ ᱞᱟᱜᱽᱲᱮ ᱮᱢᱟᱱ ᱠᱚ ᱯᱟᱲᱦᱟᱣ ᱠᱚᱫᱚ ᱵᱳᱭ ᱯᱟᱲᱦᱟᱣ ᱠᱟᱛᱮᱫ ᱤᱧ ᱟᱭᱢᱟ ᱨᱟᱹᱥᱠᱟᱹᱧ ᱵᱩᱡᱽ ᱟᱠᱟᱫᱟ ᱚᱱᱟ ᱠᱚᱫᱚ ᱦᱩᱭᱩᱜ ᱠᱟᱱᱟ ᱦᱚᱲ ᱠᱚᱨᱮᱱ ᱢᱟᱨᱮ ᱦᱟᱯᱲᱟᱢ ᱠᱚ ᱨᱮᱭᱟᱜ ᱠᱟᱛᱷᱟ ᱱᱚᱶᱟ ᱯᱩᱛᱷᱤ ᱱᱚᱶᱟ ᱯᱩᱛᱷᱤ ᱯᱟᱲᱦᱟᱣ ᱠᱟᱛᱮᱫ ᱤᱧ ᱟᱹᱰᱤ ᱨᱟᱹᱥᱠᱟᱹᱧ ᱵᱩᱡᱽ ᱟᱠᱟᱫᱟ ᱟᱨᱦᱚᱸ ᱟᱭᱢᱟ ᱜᱟᱱ ᱯᱩᱛᱷᱤ ᱢᱮᱱᱟᱜᱼᱟ ᱚᱱᱟ ᱠᱚ ᱯᱩᱛᱷᱤ ᱠᱚ ᱢᱚᱫᱽᱫᱷᱮ ᱨᱮ ᱢᱤᱫᱴᱮᱱ ᱢᱮᱱᱟᱜᱼᱟ ᱥᱚᱝᱥᱟᱨ ᱯᱷᱮᱸᱫᱽ ᱚᱱᱟ ᱯᱩᱛᱷᱤ ᱯᱟᱲᱦᱟᱣ ᱠᱟᱛᱮᱫ ᱦᱚᱸ ᱤᱧ ᱟᱹᱰᱤ ᱨᱟᱹᱥᱠᱟᱹᱧ ᱵᱩᱡᱽ ᱟᱠᱟᱫᱟ ᱱᱚᱶᱟ ᱠᱚ ᱯᱩᱛᱷᱤ ᱠᱚ ᱯᱟᱲᱦᱟᱣ ᱠᱟᱛᱮᱫ ᱤᱧᱦᱚᱸ ᱱᱚᱝᱠᱟᱱᱟᱜ ᱯᱩᱛᱷᱤ ᱚᱞ ᱥᱟᱱᱟᱧᱟ